ᱤᱧ ᱫᱚ ᱵᱤᱨᱟᱴ ᱠᱳᱦᱚᱞᱤ ᱫᱚ ᱟᱹᱰᱤᱧ ᱠᱩᱥᱤᱭᱟᱭ ᱜᱮᱭᱟ ᱟᱨ ᱩᱱᱤ ᱡᱮᱨᱚᱠᱚᱢᱮ ᱜᱟᱛᱮᱜᱼᱟ ᱟᱸᱰᱤ ᱟᱸᱴᱤᱧ ᱠᱩᱥᱤᱭᱟᱛᱟᱭᱟ ᱮᱠᱫᱚᱢ ᱩᱱᱤᱭᱟᱜ ᱡᱚᱠᱷᱚᱱ ᱠᱤᱨᱠᱮᱴ ᱮᱱᱮᱡ ᱦᱩᱭᱩᱜᱼᱟ ᱧᱮᱞ ᱛᱟᱭ ᱜᱮᱭᱟ ᱟᱨ ᱟᱵᱚᱨᱮᱱ ᱥᱟᱵ ᱠᱟᱜ ᱢᱮ ᱟᱵᱚ ᱫᱤᱥᱚᱢᱨᱮᱱ ᱱᱟᱭᱤᱠᱟ ᱜᱮ ᱵᱟᱯᱞᱟ ᱠᱟᱫᱮᱭᱟ ᱚᱱᱩᱥᱠᱟ ᱥᱚᱨᱢᱟ ᱪᱮᱫᱟᱜ ᱞᱟᱹᱭ ᱢᱮᱥᱮ ᱩᱱᱠᱩ ᱠᱷᱟᱹᱛᱤᱨ ᱛᱮᱜᱮ ᱡᱟᱜᱜᱮ ᱥᱟᱦᱟᱡᱡᱚ ᱵᱚᱱ ᱧᱟᱢᱟ ᱦᱤᱨᱳᱭᱤᱱ ᱠᱟᱱᱟᱭ ᱵᱟᱯᱞᱟ ᱠᱟᱫᱮᱭᱟᱭ ᱚᱱᱟ ᱢᱟᱧ ᱵᱩᱡᱷᱟᱹᱣ ᱠᱮᱫ ᱜᱮ ᱪᱮᱫ ᱞᱮᱠᱟ ᱵᱳᱭ ᱠᱚ ᱠᱚᱨᱟᱣᱟ ᱟᱵᱚ ᱛᱩ ᱩᱱᱠᱩ ᱠᱷᱟᱹᱛᱤᱨ ᱛᱮ ᱠᱤᱪᱷᱩ ᱴᱮᱠᱥ ᱠᱚᱢ ᱮᱢ ᱦᱩᱭᱩᱜ ᱠᱟᱱ ᱛᱟᱵᱳᱱᱟ ᱟᱵᱚᱦᱚᱸ ᱟᱨ ᱤᱭᱟᱹ ᱵᱤᱨᱟᱴ ᱠᱳᱦᱞᱤ ᱦᱚᱸ ᱟᱹᱰᱤᱭ ᱥᱟᱦᱟᱡᱡᱚ ᱵᱚᱱᱟ ᱩᱱᱤ ᱟᱵᱚᱨᱮᱱ ᱴᱤᱢᱠᱚ ᱡᱤᱛᱟᱹᱣ ᱞᱮᱱᱠᱷᱟᱡ ᱟᱵᱚ ᱫᱤᱥᱚᱢᱨᱮ ᱞᱟᱹᱜᱤᱫ ᱟᱵᱚ